ᱱᱟᱦᱟᱜ ᱚᱠᱛᱚ ᱪᱟᱥ ᱨᱮᱭᱟᱝ ᱫᱚ ᱵᱚᱦᱩᱛ ᱵᱚᱫᱚᱞᱮᱱᱟ ᱯᱟᱹᱦᱤᱞ ᱥᱮᱫᱟᱭ ᱫᱚ ᱠᱷᱚᱱᱟᱜ ᱫᱚ ᱱᱮᱛᱟᱨ ᱫᱚ ᱥᱟᱱᱟᱢ ᱜᱮ ᱵᱚᱫᱚᱞ ᱟᱠᱟᱱᱟ ᱡᱮᱢᱚᱱ ᱠᱤ ᱱᱮᱛᱟᱨ ᱫᱚ ᱡᱟᱜᱮ ᱵᱚ ᱡᱚᱢᱮᱜᱼᱟ ᱥᱟᱱᱟᱢ ᱥᱟᱞᱯᱷᱮᱴ ᱨᱮᱱᱟᱜ ᱟᱨᱡᱟᱣ ᱵᱚ ᱡᱚᱢᱮᱜᱼᱟ ᱟᱨ ᱯᱟᱹᱦᱤᱞ ᱨᱮᱱᱟᱜ ᱚᱨᱡᱚᱱ ᱨᱮᱫᱚ ᱥᱟᱞᱯᱷᱮᱴ ᱠᱚᱫᱚ ᱵᱟᱝ ᱛᱟᱦᱮᱱ ᱠᱟᱱ ᱛᱟᱦᱮᱱᱟ ᱦᱚᱲ ᱱᱤᱛᱚᱜ ᱥᱳᱢᱚᱭ ᱫᱚ ᱠᱷᱚᱫᱮ ᱡᱟᱱᱦᱮ ᱡᱚᱸᱰᱨᱟ ᱞᱮᱴᱚ ᱱᱚᱣᱟ ᱠᱚᱫᱚ ᱵᱟᱝ ᱵᱚ ᱯᱟᱪᱟᱣ ᱫᱟᱲᱮᱭᱟᱜ ᱠᱟᱱᱟ ᱟᱨ ᱥᱮᱫᱟᱭ ᱨᱮᱱ ᱦᱚᱲ ᱫᱚ ᱜᱩᱸᱫᱽᱞᱤ ᱯᱤᱴᱷᱟᱹ ᱠᱷᱚᱫᱮ ᱯᱤᱴᱷᱟᱹ ᱱᱚᱣᱟ ᱠᱚ ᱡᱚᱱᱰᱨᱟ ᱞᱮᱴᱚ ᱡᱚᱢ ᱠᱟᱛᱮ ᱠᱚ ᱛᱟᱦᱮᱱ ᱠᱟᱱ ᱛᱟᱦᱮᱱᱟ ᱟᱨ ᱩᱱ ᱨᱮᱫᱚ ᱯᱟᱹᱦᱤᱞ ᱨᱮᱫᱚ ᱠᱚᱱᱦᱚᱵᱷᱤ ᱥᱟᱞᱯᱷᱮᱴ ᱠᱚᱫᱚ ᱠᱷᱮᱛ ᱨᱮᱫᱚ ᱵᱟᱝ ᱠᱚ ᱮᱢᱟᱜ ᱠᱟᱱ ᱛᱟᱦᱮᱱᱟ ᱟᱨ ᱵᱟᱠᱚ ᱟᱵᱟᱫ ᱮᱫ ᱛᱟᱦᱮᱱᱟ ᱥᱟᱞᱯᱷᱮᱴ ᱛᱮᱫᱚ ᱥᱟᱱᱟᱢ ᱜᱩᱨᱤᱡ ᱛᱮᱜᱮ ᱠᱚ ᱪᱟᱥ ᱵᱟᱥᱮᱫ ᱛᱟᱦᱮᱱᱟ ᱟᱨ ᱱᱮᱛᱟᱨ ᱫᱚ ᱥᱟᱱᱟᱢ ᱜᱮ ᱟᱨᱡᱟᱣ ᱫᱟᱵᱚ ᱥᱟᱱᱟᱢ ᱥᱟᱞᱯᱷᱮᱴ ᱛᱮᱜᱮ ᱟᱨᱡᱟᱣ ᱫᱟᱵᱚ ᱟᱨ ᱚᱱᱟ ᱤᱭᱟᱹᱛᱮ ᱟᱵᱚᱣᱟᱜ ᱦᱚᱲᱢᱚ ᱫᱚ ᱵᱟᱹᱲᱤᱡᱚᱜ ᱠᱟᱱᱟ ᱟᱨ ᱯᱟᱹᱦᱤᱞ ᱨᱮᱱ ᱦᱚᱲᱟᱜ ᱫᱚ ᱦᱚᱲᱢᱚ ᱵᱟᱝ ᱵᱟᱹᱲᱤᱡᱚᱜ ᱠᱟᱱ ᱛᱟᱦᱮᱱᱟ ᱠᱟᱭᱠᱤ ᱩᱱᱠᱩ ᱫᱚ ᱥᱟᱞᱯᱷᱮᱴ ᱨᱮᱱᱟᱜ ᱠᱚᱱᱚᱜᱤ ᱠᱷᱮᱛᱤᱨᱮ ᱵᱟᱠᱚ ᱵᱮᱣᱦᱟᱨᱮᱫ ᱛᱟᱦᱮᱱᱟ ᱚᱱᱟ ᱤᱭᱟᱹᱛᱮ ᱯᱟᱹᱦᱤᱞ ᱨᱮᱱ ᱥᱮᱫᱟᱭ ᱨᱮᱱ ᱦᱚᱲᱟᱜ ᱠᱚᱫᱚ ᱦᱚᱲᱢᱚ ᱛᱤ ᱠᱟᱴᱟ ᱥᱟᱱᱟᱢ ᱜᱮ ᱢᱚᱡᱽ ᱜᱮ ᱛᱟᱦᱮᱱ ᱠᱟᱱ ᱛᱟᱦᱮᱱ ᱛᱟᱠᱚᱣᱟ ᱟᱨ ᱱᱮᱛᱟᱨ ᱨᱮᱱ ᱦᱚᱲ ᱠᱚᱣᱟᱜ ᱫᱚ ᱢᱚᱡᱽ ᱵᱟᱵᱚ ᱛᱟᱦᱮᱱ ᱠᱟᱱᱟ ᱵᱚᱦᱩᱛ ᱥᱟ ᱨᱳᱜᱽ ᱦᱮᱡ ᱟᱵᱚᱱ ᱠᱟᱱᱟ ᱚᱠᱚᱭ ᱫᱚ ᱠᱮᱱᱥᱟᱨ ᱧᱟᱢᱚᱜ ᱠᱚᱣᱟ ᱚᱠᱚᱭ ᱫᱚ ᱵᱞᱟᱰ ᱠᱮᱱᱥᱟᱨ ᱧᱟᱢᱚᱜ ᱠᱚᱣᱟ ᱚᱠᱚᱭ ᱫᱚ ᱵᱤᱯᱤ ᱦᱟᱭᱚᱜ ᱠᱟᱱᱟ ᱚᱠᱚᱭᱟᱜ ᱫᱚ ᱥᱩᱜᱟᱨ ᱢᱮᱱᱟᱜ ᱛᱟᱠᱚᱣᱟ ᱱᱚᱣᱟ ᱠᱚᱫᱚ ᱥᱟᱱᱟᱢ ᱥᱟᱞᱯᱷᱮᱴ ᱨᱮᱱᱟᱜ ᱡᱚᱢ ᱛᱮ ᱦᱩᱭᱩᱜ ᱠᱟᱱᱟ ᱟᱨ ᱥᱮᱫᱟᱭ ᱨᱮᱱ ᱦᱚᱲ ᱠᱚᱫᱚ ᱥᱟᱞᱯᱷᱮᱴ ᱨᱮᱱᱟᱜ ᱵᱟᱠᱚ ᱡᱚᱢᱮᱫ ᱛᱟᱦᱮᱱ ᱛᱮ ᱱᱚᱣᱟ ᱠᱚ ᱵᱮᱢᱟᱨᱤ ᱫᱚ ᱵᱟᱝ ᱛᱟᱦᱮᱱ ᱠᱟᱱ ᱛᱟᱦᱮᱱᱟ